ᱟᱹᱛᱩᱨᱮ ᱥᱤᱢ ᱥᱩᱠᱨᱤ ᱠᱷᱚᱱ ᱫᱚ ᱰᱟᱹᱝᱨᱤ ᱠᱟᱰᱟ ᱟᱹᱥᱩᱞᱜᱮ ᱱᱟᱯᱟᱭᱟ ᱡᱮᱞᱮᱠᱟ ᱢᱤᱫᱴᱟᱝ ᱜᱟᱹᱭ ᱡᱩᱫᱤᱢ ᱟᱹᱥᱩᱞᱮᱭᱟ ᱮᱱᱠᱷᱟᱱ ᱜᱩᱨᱤᱡᱽ ᱦᱩᱭᱩᱜᱼᱟ

ᱩᱱᱤ ᱜᱟᱹᱭ ᱡᱩᱫᱤ ᱦᱚᱯᱚᱱ ᱠᱚᱣᱟᱭ ᱛᱚᱣᱟ ᱧᱩ ᱦᱚᱸ ᱦᱩᱭᱩᱜᱼᱟ ᱟᱨ ᱢᱤᱭᱦᱩ ᱢᱮᱨᱚᱢ ᱠᱚ ᱢᱤᱭᱦᱩ ᱠᱚ ᱥᱟᱸᱜᱮᱜ ᱠᱷᱟᱱ ᱥᱮᱬᱟ ᱠᱟᱛᱮᱫ ᱥᱤᱭᱳᱜ ᱠᱚ ᱜᱟᱱᱚᱜᱼᱟ ᱟᱨ ᱥᱟᱜᱟᱲ ᱜᱟᱹᱰᱤ ᱠᱚ ᱥᱟᱜᱟᱲ ᱜᱟᱱᱚᱜᱼᱟ ᱦᱩᱲᱩ ᱠᱚ ᱦᱩᱲᱩ ᱠᱚᱢ ᱪᱟᱥᱟ ᱜᱩᱨᱤᱡᱽ ᱚᱱᱟ ᱦᱩᱲᱩ ᱪᱟᱥ ᱨᱮ ᱜᱩᱨᱤᱡᱽ ᱠᱟᱹᱢᱤ ᱮᱢᱟᱭ ᱯᱷᱤᱨ ᱚᱲᱟᱜ ᱠᱚ ᱜᱮᱡᱽ ᱜᱩᱨᱤᱡᱽ ᱨᱮ ᱠᱟᱹᱢᱤ ᱮᱢᱟᱭ ᱰᱟᱝᱨᱤ ᱜᱩᱨᱤᱡᱽ